ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱤᱫᱤ ᱠᱟᱛᱮ ᱤᱧ ᱫᱚ ᱟᱹᱰᱤ ᱱᱟᱯᱟᱭᱤᱧ ᱟᱹᱭᱠᱟᱹᱣᱟ ᱤᱧ ᱫᱚ ᱦᱤᱱᱫᱤ ᱥᱮᱨᱮᱧ ᱟᱹᱰᱤ ᱢᱚᱡᱽ ᱤᱧ ᱟᱡᱚᱢᱟ ᱟᱨ ᱤᱧ ᱚᱱᱟ ᱨᱮᱱ ᱪᱚᱞᱪᱤᱛᱛᱨᱟᱹ ᱥᱤᱱᱮᱢᱟ ᱠᱚ ᱚᱲᱟᱜ ᱨᱮ ᱫᱩᱲᱩᱵ ᱠᱟᱛᱮ ᱚᱱᱟ ᱴᱤᱵᱤᱨᱮᱧ ᱧᱮᱞᱟ ᱟᱨ ᱤᱧ ᱫᱚ ᱨᱤᱛᱛᱤᱠ ᱨᱮᱥᱚᱱ ᱜᱮ ᱟᱹᱰᱤᱧ ᱠᱩᱥᱤᱭᱟᱭᱟ ᱩᱱᱤᱭᱟᱜ ᱨᱚᱲ ᱞᱟᱸᱫᱟ ᱪᱮ ᱨᱚᱝ ᱨᱩᱯ ᱟᱨ ᱩᱱᱤᱭᱟᱜ ᱥᱮᱱᱮᱡ ᱥᱮᱨᱮᱧ ᱠᱚ ᱟᱹᱰᱤ ᱜᱮᱧ ᱠᱩᱥᱤᱭᱟᱜᱼᱟ ᱟᱨ ᱚᱱᱟ ᱫᱚ ᱢᱤᱫᱴᱟᱹᱝ ᱨᱤᱛᱛᱤᱠ ᱨᱳᱥᱚᱱ ᱡᱟᱦᱟᱸ ᱯᱷᱤᱞᱤᱢᱮ ᱥᱩᱴ ᱟᱠᱟᱜᱼᱟ ᱠᱨᱤᱥ ᱚᱱᱟ ᱴᱟᱜ ᱯᱷᱤᱞᱤᱢ ᱨᱮᱭᱟᱜ ᱥᱮᱨᱮᱧ ᱟᱹᱰᱤᱧ ᱠᱩᱥᱤᱭᱟᱜᱼᱟ ᱟᱨ ᱤᱧ ᱫᱚ ᱚᱱᱟ ᱟᱹᱰᱤ ᱱᱟᱯᱟᱭᱤᱧ ᱵᱩᱡᱟ ᱤᱧ ᱠᱩᱥᱤᱭᱟᱱᱤᱡ ᱜᱟᱭᱟᱱᱦᱟ ᱫᱚ ᱢᱚᱱᱤᱥᱟ ᱠᱟᱱᱟᱭ ᱩᱱᱤ ᱫᱚ ᱦᱚᱸ ᱡᱚᱛᱚ ᱯᱷᱤᱞᱤᱢ ᱩᱱᱤᱭᱟᱜ ᱡᱚᱛᱚ ᱯᱷᱤᱞᱤᱢ ᱛᱟᱭ ᱤᱧ ᱠᱩᱥᱤᱭᱟᱜᱼᱟ ᱟᱨ ᱩᱱᱤᱭᱟᱜ ᱯᱷᱤᱞᱤᱢ ᱡᱚᱛᱚᱧ ᱧᱮᱞᱟ ᱟᱨ ᱚᱱᱟ ᱯᱷᱤᱞᱤᱢ ᱠᱚ ᱧᱮᱞ ᱠᱟᱛᱮ ᱡᱟᱦᱟᱱᱟᱜ ᱢᱤᱫᱴᱟᱹᱝ ᱥᱤᱠᱷᱱᱟᱹᱛ ᱧᱟᱢᱚᱜᱼᱟ ᱟᱨ ᱤᱧ ᱫᱚ ᱩᱱᱤᱧ ᱜᱮ ᱟᱹᱰᱤᱧ ᱠᱩᱥᱤᱭᱟᱭᱟ